ᱟᱹᱰᱤ ᱯᱨᱚᱠᱟᱨ ᱮᱥᱮᱨ ᱨᱮᱭᱟᱜ ᱫᱚᱦᱚ ᱨᱮᱫᱚᱭ ᱤᱧ ᱟᱡᱟᱨ ᱠᱷᱚᱱᱟᱜ ᱵᱚ ᱜᱟᱯᱟᱭ ᱞᱟᱹᱜᱤᱫ ᱩᱱᱠᱩ ᱟᱹᱰᱤ ᱜᱮᱧ ᱡᱚᱛᱚᱱ ᱠᱚᱣᱟ

ᱩᱱᱠᱩ ᱫᱟᱨᱟᱢ ᱞᱟᱹᱜᱤᱫ ᱟᱹᱰᱤ ᱜᱟᱱ ᱯᱨᱚᱠᱟᱨᱟ ᱨᱟᱱ ᱢᱩᱨᱜᱟᱹᱱ ᱦᱚᱸ ᱢᱮᱱᱟᱜᱼᱟ ᱥᱤᱢ ᱜᱮᱰᱮ ᱚᱥᱟᱵᱷᱟᱨ ᱫᱚᱦᱚ ᱞᱟᱹᱜᱤᱫᱛᱮ ᱟᱞᱟᱜ ᱟᱞᱟᱜ ᱨᱩᱢ ᱢᱮᱱᱟᱜᱼᱟ ᱚᱱᱟ ᱨᱩᱢ ᱨᱮᱫᱚ ᱢᱤᱫᱴᱟᱝ ᱥᱤᱢ ᱠᱚᱫᱚ ᱥᱤᱢᱟᱜ ᱨᱩᱢ ᱨᱮ ᱜᱮᱰᱮ ᱠᱚᱫᱚ ᱟᱞᱟᱠ ᱠᱚ ᱛᱟᱦᱮᱱᱟᱠᱚ ᱥᱤᱢ ᱠᱚᱫᱚ ᱪᱟᱣᱞᱮ ᱦᱳᱲᱳ ᱫᱟᱠᱟ ᱡᱚᱢ ᱜᱩᱦᱩᱢ ᱡᱚᱢ ᱮᱢᱟ ᱠᱚᱣᱟ ᱟᱨ ᱜᱮᱰᱮ ᱠᱚᱫᱚ ᱦᱳᱲᱳ ᱞᱩᱵᱩᱜ ᱢᱟᱨᱟᱜ ᱠᱚ ᱡᱚᱢᱤᱧ ᱮᱢᱟ ᱠᱚᱣᱟ ᱩᱱᱠᱩ ᱡᱚᱜᱟᱣ ᱞᱟᱜᱟᱱ ᱟᱹᱰᱤ ᱟᱹᱰᱤ ᱤᱧ ᱫᱟᱭᱤᱛᱚ ᱨᱮ ᱢᱤᱱᱟᱹᱧᱟᱹ ᱩᱱᱠᱩ ᱫᱚ ᱡᱚᱛᱚᱱ ᱞᱟᱹᱜᱤᱫ ᱛᱮᱫᱚ ᱤᱧ ᱥᱚᱛᱚᱱᱛᱨᱚ ᱥᱳᱥᱟᱞ ᱰᱳᱠᱴᱚᱨ ᱥᱟᱶ ᱡᱳᱜᱟᱡᱳᱜ ᱫᱚᱦᱚ ᱟᱠᱟᱜ ᱟᱹᱧ ᱡᱮᱢᱚᱱ ᱩᱱᱠᱩ ᱱᱟᱯᱟᱭ ᱠᱚ ᱛᱟᱦᱮᱱ ᱢᱟ